ᱛᱤᱨᱞᱟᱹ ᱠᱚ ᱠᱷᱮᱞᱳᱰ ᱨᱮᱫᱚ ᱡᱚᱯᱲᱟᱣ ᱢᱮᱱᱟᱜ ᱠᱚᱣᱟ ᱞᱟᱹᱭ ᱞᱮᱠᱟ ᱛᱮ ᱫᱚ ᱞᱟᱹᱭᱟᱹᱜᱼᱟ ᱯᱷᱩᱴᱵᱚᱞ ᱠᱨᱤᱠᱮᱴ ᱠᱟᱵᱟᱰᱤ ᱦᱚᱸᱠᱤ ᱟᱨᱚ ᱮᱢᱟᱱ ᱠᱚ ᱠᱷᱮᱞᱳᱰ ᱥᱟᱶᱛᱮ ᱤᱧ ᱵᱟᱲᱟᱭᱟ ᱡᱮ ᱛᱤᱨᱞᱟᱹ ᱟᱹᱰᱤ ᱜᱟᱱᱜᱮ ᱢᱮᱱᱟᱜ ᱠᱚᱣᱟ ᱱᱚᱣᱟ ᱠᱷᱮᱞᱳᱰ ᱠᱚ ᱥᱟᱶᱛᱮ ᱡᱚᱯᱲᱟᱣ ᱢᱮᱱᱟᱜ ᱠᱚᱣᱟ ᱟᱵᱚ ᱱᱚᱣᱟ ᱟᱞᱮ ᱱᱚᱣᱟ ᱳᱭᱮᱥᱴ ᱵᱮᱝᱜᱚᱞ ᱴᱚᱴᱷᱟ ᱠᱚᱨᱮᱱ ᱩᱱᱠᱩ ᱦᱚᱸ ᱢᱮᱱᱟᱜ ᱠᱚᱣᱟ ᱟᱨ ᱱᱚᱣᱟ ᱡᱚᱯᱲᱟᱣ ᱢᱮᱱᱟᱜ ᱠᱚᱣᱟ ᱱᱚᱣᱟ ᱠᱷᱮᱞᱳᱰ ᱥᱟᱶᱛᱮ ᱟᱞᱮᱭᱟᱜ ᱟᱭᱢᱟ ᱦᱚᱲᱟᱜ ᱤᱧᱟᱹᱜ ᱟᱨᱚ ᱟᱭᱢᱟ ᱦᱚᱲᱟᱜ ᱦᱚᱸ ᱡᱷᱚᱛᱚ ᱛᱮᱜᱮ ᱵᱷᱟᱹᱜᱤ ᱜᱮ ᱢᱚᱱᱮᱭᱟ ᱢᱚᱱᱮᱭᱟᱜᱼᱟ ᱡᱮ ᱛᱤᱨᱞᱟᱹ ᱦᱚᱯᱚᱱ ᱠᱷᱮᱞᱳᱰ ᱨᱮ ᱡᱚᱯᱲᱟᱣ ᱢᱮᱱᱟᱜ ᱠᱚᱣᱟ